ᱦᱮᱞᱳ ᱱᱚᱣᱟ ᱫᱚ ᱡᱚᱢᱮᱴᱳ ᱨᱮᱥᱴᱩᱨᱮᱱᱴ ᱤᱧ ᱢᱟᱭᱟᱵᱚᱛᱤ ᱢᱟᱰᱰᱤ ᱯᱟᱱᱰᱚᱵᱮᱥᱥᱚᱨ ᱠᱷᱚᱱᱤᱧ ᱞᱟᱹᱭᱫᱟ ᱤᱧ ᱢᱤᱫᱴᱮᱡ ᱫᱷᱚᱥᱟᱧ ᱚᱰᱟᱨᱟ ᱡᱟᱦᱟᱸᱨᱮ ᱵᱩᱞᱩᱝ ᱡᱟᱹᱥᱛᱤ ᱟᱞᱚᱯᱮ ᱮᱢᱟ ᱢᱚᱥᱞᱟᱨᱮ ᱨᱤᱪ ᱠᱚᱢ ᱛᱟᱦᱮᱱᱟ ᱡᱷᱟᱞ ᱢᱤᱰᱤᱭᱟᱢ ᱨᱮ ᱛᱟᱦᱮᱱᱟ ᱥᱚᱢᱵᱚᱨ ᱨᱮᱭᱟᱜ ᱨᱟᱥᱮ ᱵᱮᱥᱴᱷᱤᱠ ᱛᱟᱦᱮᱱᱟ ᱡᱟᱦᱟᱸᱨᱮ ᱯᱤᱯᱟᱹ ᱟᱞᱚ ᱯᱮ ᱮᱢᱟ ᱡᱷᱟᱞ ᱠᱚᱢ ᱵᱩᱞᱩᱝ ᱵᱮᱥᱴᱷᱤᱠ ᱢᱟᱪᱷᱟ ᱛᱟᱦᱮᱱᱟ ᱠᱟᱹᱨᱤ ᱫᱚ ᱛᱷᱚᱲᱟ ᱜᱟᱲᱫᱟ ᱧᱚᱜ ᱛᱟᱦᱮᱱᱟ ᱟᱪᱪᱷᱟ ᱵᱮᱥ ᱜᱮ ᱛᱟᱦᱚᱞᱮ ᱢᱟ ᱚᱠᱛᱚ ᱨᱮ ᱥᱮᱴᱮᱨ ᱟᱹᱧ ᱯᱮ ᱡᱚᱦᱟᱨ ᱜᱮ